ᱦᱮᱸ ᱤᱧ ᱥᱚᱵᱽᱡᱤ ᱵᱟᱞᱟᱧ ᱞᱟᱹᱭᱫᱟ ᱥᱚᱵᱽᱡᱤ ᱢᱟ ᱟᱹᱰᱤ ᱟᱭᱢᱟ ᱜᱮ ᱦᱮᱱᱟᱜᱼᱟ ᱥᱚᱵᱽᱡᱤ ᱢᱟ ᱟᱹᱰᱤ ᱟᱭᱢᱟ ᱢᱮᱱᱟᱜᱼᱟ ᱛᱟᱦᱞᱮ ᱟᱢ ᱦᱟᱛᱟᱣ ᱛᱤᱧᱟᱢ ᱛᱚ ᱫᱚ ᱚᱱᱟ ᱫᱚ ᱵᱟᱝ ᱫᱚ ᱟᱢ ᱜᱮᱛᱚᱢ ᱞᱟᱹᱭᱮᱫ ᱛᱤᱱᱟᱹᱜ ᱠᱟᱛᱮᱫ ᱟᱢ ᱦᱟᱛᱟᱣ ᱛᱤᱧᱟᱹ ᱪᱮᱫ ᱞᱮᱠᱟ ᱵᱟᱡᱟᱨᱮᱢ ᱦᱟᱛᱟᱣ ᱛᱤᱧᱟᱹ ᱦᱩᱲᱩ ᱛᱤᱱᱟᱹᱜ ᱠᱟᱛᱮᱫ ᱯᱮᱸᱭᱟᱡᱽ ᱛᱤᱱᱟᱹᱜ ᱠᱟᱛᱮᱫ ᱯᱟᱞᱚᱝ ᱟᱲᱟᱜ ᱛᱤᱱᱟᱹᱜ ᱠᱟᱛᱮᱫ ᱦᱮᱸ ᱚᱱᱟ ᱢᱟ ᱵᱟᱝ ᱵᱟᱝ ᱤᱧ ᱢᱟ ᱮᱴᱟᱜ ᱦᱚᱲ ᱫᱚ ᱵᱟᱹᱧ ᱮᱢ ᱠᱟᱫ ᱠᱚᱣᱟ ᱟᱢᱜᱤᱧ ᱮᱢᱟᱢ ᱞᱟᱹᱜᱤᱫᱼᱟ ᱟᱨ ᱟᱢᱜᱤᱧ ᱮᱢ ᱠᱟᱫ ᱢᱮᱭᱟ ᱮᱴᱟᱜ ᱦᱚᱲ ᱮᱢᱫᱚ ᱠᱷᱟᱨᱟᱯ ᱡᱤᱱᱤᱥ ᱠᱟᱱᱟ ᱥᱮ ᱦᱮᱸ ᱟᱫᱚ ᱠᱚᱢ ᱫᱟᱢ ᱫᱚ ᱛᱤᱱᱟᱹᱜ ᱠᱚᱢ ᱫᱟᱢ ᱫᱚ ᱛᱤᱱᱟᱹᱜ ᱜᱮᱞ ᱢᱚᱬᱮ ᱴᱟᱠᱟ ᱠᱟᱛᱮᱫ ᱫᱚ ᱵᱟᱭ ᱜᱟᱱᱚᱜ ᱠᱟᱱ ᱫᱚ ᱵᱮᱥᱤ ᱨᱮᱹᱴ ᱛᱮ ᱦᱟᱛᱟᱣ ᱢᱮ ᱚᱱᱟ ᱴᱟᱢᱟᱴᱳᱞ ᱡᱟᱦᱟᱸ ᱞᱮᱠᱟᱜᱮ ᱜᱮᱞ ᱢᱚᱬᱮ ᱴᱟᱠᱟ ᱟᱹᱞᱩ ᱟᱨ ᱟᱹᱞᱩ ᱦᱟᱛᱟᱣ ᱛᱤᱧ ᱞᱟᱹᱜᱤᱫ ᱠᱟᱹᱡ ᱤᱭᱟᱹ ᱧᱚᱜ ᱛᱮ ᱟᱨ ᱯᱮᱸᱭᱟᱡᱽ ᱦᱮᱱᱟᱜᱼᱟ ᱟᱨ ᱯᱟᱞᱚᱝ ᱟᱲᱟᱜ ᱟᱨ ᱢᱩᱞᱟᱹ ᱟᱲᱟᱜ ᱢᱮᱱᱟᱜᱼᱟ ᱢᱩᱞᱟᱹ ᱟᱲᱟᱜ ᱛᱤᱱᱟᱹᱜ ᱠᱟᱛᱮᱢ ᱦᱟᱛᱟᱣ ᱛᱤᱧᱟᱹ ᱥᱟᱭᱤᱡ ᱠᱚ ᱟᱨ ᱯᱚᱴᱚᱢ ᱠᱚᱯᱤ ᱛᱤᱱᱟᱹᱜ ᱠᱟᱛᱮᱢ ᱦᱟᱛᱟᱣ ᱛᱤᱧᱟᱹ ᱯᱚᱴᱚᱢ ᱠᱚᱯᱤ ᱟᱨ ᱵᱟᱦᱟ ᱠᱚᱯᱤ ᱫᱚ ᱟᱨ ᱛᱟᱦᱞᱮ ᱚ ᱛᱟᱦᱞᱮ ᱤᱭᱟᱹ ᱱᱚᱸᱰᱮᱜᱮ ᱦᱮᱡ ᱠᱟᱛᱮᱫ ᱧᱮᱞ ᱤᱫᱤ ᱞᱮᱠᱷᱟᱱ ᱵᱷᱟᱜᱮᱜᱼᱟ ᱦᱮᱸ ᱥᱮ ᱦᱮᱸ ᱦᱮᱸ ᱢᱟ ᱛᱚᱵᱮ